ᱤᱧ ᱩᱛᱩ ᱤᱥᱤᱱ ᱞᱟᱦᱟᱨᱮ ᱡᱟᱦᱟᱱ ᱩᱛᱩᱜᱮ ᱟᱹᱨᱩᱵᱽ ᱥᱟᱯᱷᱟ ᱠᱟᱛᱮᱜ ᱜᱮᱛ ᱛᱟᱨ ᱯᱚᱨᱮ ᱯᱤᱸᱭᱟᱡᱽ ᱜᱮᱛ ᱥᱟᱥᱟᱝ ᱨᱤᱫ ᱢᱟᱹᱨᱤᱪ ᱮᱢᱟᱱ ᱠᱚ ᱨᱮᱰᱤ ᱫᱚᱦᱚ ᱠᱟᱜ ᱤᱧ ᱛᱟᱨ ᱯᱚᱨᱮ ᱥᱩᱱᱩᱢᱨᱮ ᱵᱷᱟᱹᱡᱤ ᱫᱟᱜ ᱮᱢ ᱠᱟᱛᱮᱜ ᱦᱮᱰᱮᱡ ᱠᱟᱛᱮᱜ ᱤᱥᱤᱱ